ᱤᱧ ᱡᱚᱠᱷᱚᱱ ᱩᱢᱮᱹᱨ ᱯᱚᱱᱮᱨᱚ ᱥᱳᱞᱳ ᱵᱚᱪᱷᱚᱨ ᱵᱚᱭᱮᱥ ᱛᱟᱸᱦᱮ ᱠᱟᱱ ᱛᱤᱧᱟᱹ ᱛᱚᱷᱚᱱᱤᱧ ᱫᱤᱥᱟᱹᱭᱟ ᱟᱞᱮ ᱟᱹᱛᱩ ᱨᱮᱱᱟᱜ ᱨᱟᱥᱛᱟ ᱜᱷᱟᱴ ᱫᱚ ᱠᱷᱩᱵᱽ ᱮᱠᱴᱟ ᱵᱷᱟᱹᱜᱮ ᱫᱚ ᱵᱟᱝ ᱛᱟᱸᱦᱮ ᱠᱟᱱᱟ ᱚᱱᱟ ᱫᱟᱜ ᱥᱚᱢᱚᱭ ᱦᱚᱸ ᱞᱚᱥᱚᱫᱚᱜ ᱠᱟᱱ ᱛᱟᱸᱦᱮᱱᱟ ᱜᱟᱹᱰᱤ ᱠᱚ ᱥᱚᱢᱚᱭ ᱨᱮ ᱚᱥᱩᱵᱤᱫᱷᱟ ᱠᱷᱮᱹᱛᱨᱮᱹ ᱨᱮᱦᱚᱸ ᱵᱟᱝ ᱵᱚᱞᱚᱜ ᱠᱟᱱ ᱛᱟᱸᱦᱮᱱᱟ ᱛᱟᱨ ᱡᱚᱱᱱᱚ ᱚᱱᱟ ᱞᱟᱹᱜᱤᱫ ᱛᱮ ᱡᱟᱸᱦᱟᱭ ᱠᱚ ᱨᱩᱣᱟᱹ ᱦᱟᱹᱥᱩ ᱦᱟᱥᱯᱟᱛᱟᱞ ᱪᱟᱞᱟᱜ ᱞᱟᱹᱜᱤᱫ ᱟᱹᱰᱤ ᱟᱸᱴ ᱚᱥᱩᱵᱤᱫᱷᱟ ᱛᱟᱸᱦᱮ ᱠᱟᱱᱟ ᱜᱟᱹᱰᱤ ᱠᱚᱸᱦᱚ ᱫᱟᱜ ᱰᱟᱦᱟᱨ ᱠᱷᱟᱹᱛᱤᱨ ᱛᱮ ᱵᱟᱝ ᱵᱚᱞᱚᱜ ᱠᱟᱱ ᱛᱟᱦᱮᱸᱱᱟ ᱚᱱᱟ ᱛᱮᱜᱮ ᱜᱟᱹᱰᱤ ᱦᱟᱥᱯᱟᱛᱟᱞ ᱪᱟᱞᱟᱜ ᱞᱟᱹᱜᱤᱫ ᱥᱮ ᱵᱳᱞᱯᱩᱨ ᱮᱢᱟᱨᱡᱮᱱᱥᱤ ᱟᱹᱰᱤ ᱞᱚᱜᱚᱱ ᱠᱟᱹᱢᱤ ᱞᱟᱹᱜᱤᱫ ᱛᱮ ᱦᱚᱨᱛᱮ ᱪᱟᱞᱟᱣ ᱵᱟᱝ ᱡᱩᱛᱩᱜ ᱠᱟᱱ ᱛᱟᱸᱦᱮᱱ ᱱᱮᱛᱟᱨ ᱫᱚ ᱚᱱᱟ ᱞᱟᱦᱟ ᱠᱷᱚᱱ ᱫᱚ ᱟᱭᱢᱟ ᱜᱮ ᱰᱟᱦᱟᱨ ᱪᱟᱞᱟᱜ ᱢᱟᱱᱮ ᱨᱟᱥᱛᱟ ᱜᱷᱟᱴ ᱫᱚ ᱟᱭᱢᱟ ᱜᱮ ᱯᱚᱨᱤᱵᱚᱨᱛᱚᱱ ᱠᱟᱱᱟ ᱪᱮᱫᱟᱜ ᱥᱮ ᱛᱚᱠᱷᱚᱱ ᱱᱮᱛᱟᱨ ᱫᱚ ᱟᱞᱮ ᱟᱹᱛᱩ ᱨᱮᱫᱚ ᱜᱳᱞᱤ ᱨᱮᱦᱚᱸ ᱛᱚ ᱰᱟᱦᱟᱨ ᱛᱷᱮᱹᱠᱮᱹ ᱜᱳᱞᱤ ᱚᱵᱽᱫᱤ ᱰᱷᱟᱹᱞᱟᱹᱭ ᱨᱟᱥᱛᱟ ᱰᱟᱦᱟᱨ ᱦᱩᱭ ᱮᱱᱛᱮ ᱟᱹᱰᱤ ᱵᱷᱟᱹᱜᱤ ᱦᱩᱭ ᱟᱠᱟᱱᱟ ᱵᱳᱞᱯᱩᱨ ᱦᱚᱸ ᱟᱞᱮ ᱟᱥᱮ ᱯᱟᱥᱮ ᱨᱮᱦᱚᱸ ᱜᱚᱴᱟᱜᱮ ᱡᱟᱸᱦᱟᱨᱮ ᱯᱤᱪ ᱦᱩᱭ ᱟᱠᱟᱱᱟ ᱚᱠᱟᱨᱮ ᱰᱷᱟᱹᱞᱟᱹᱭ ᱦᱩᱭ ᱟᱠᱟᱱᱟ ᱨᱟᱥᱛᱟ ᱜᱷᱟᱴ ᱢᱟᱱᱮ ᱠᱷᱩᱵᱽ ᱱᱮᱛᱟᱨ ᱫᱚ ᱟᱹᱰᱤ ᱵᱷᱟᱹᱜᱮ ᱦᱩᱭ ᱟᱠᱟᱱᱟ ᱟᱨ ᱵᱳᱞᱯᱩᱨ ᱠᱚᱨᱮ ᱦᱚᱸ ᱮᱠᱷᱚᱱ ᱫᱚ ᱞᱟᱦᱟᱛᱮ ᱠᱷᱚᱱ ᱫᱚ ᱮᱠᱷᱚᱱ ᱫᱚ ᱵᱮᱹᱥ ᱵᱷᱟᱹᱜᱮ ᱨᱟᱥᱛᱟ ᱜᱷᱟᱴ ᱵᱮᱱᱟᱣᱮᱱ ᱠᱷᱟᱹᱛᱤᱨ ᱜᱟᱹᱰᱤ ᱠᱚᱸᱦᱚ ᱠᱚ ᱵᱟᱲᱦᱟᱣ ᱟᱠᱟᱫᱟ ᱪᱟᱞᱟᱜ ᱦᱤᱡᱩᱜ ᱦᱚᱸ ᱟᱸᱰᱤ ᱥᱩᱵᱤᱫᱷᱟ ᱦᱩᱭ ᱟᱠᱟᱱᱟ ᱟᱨ ᱠᱚᱴᱟ ᱫᱤᱱ ᱞᱟᱦᱟ ᱜᱮ ᱤᱧ ᱠᱳᱞᱠᱟᱛᱟᱧ ᱪᱟᱞᱟᱣ ᱞᱮᱱᱟ ᱠᱳᱞᱠᱟᱛᱟ ᱨᱮᱦᱚᱧ ᱧᱮᱞ ᱠᱮᱫᱟ ᱞᱟᱦᱟ ᱛᱮᱫᱚ ᱚᱱᱟ ᱴᱨᱮᱹᱱ ᱜᱟᱹᱰᱤ ᱦᱚᱸᱛᱚ ᱠᱚᱢ ᱛᱟᱸᱦᱮ ᱠᱟᱱᱟ ᱮᱠᱷᱚᱱ ᱫᱚ ᱱᱟᱣᱟ ᱱᱟᱣᱟ ᱯᱨᱚᱡᱩᱠᱛᱤ ᱨᱟᱠᱟᱵ ᱮᱱ ᱠᱷᱟᱹᱛᱤᱨ ᱢᱟᱱᱮ ᱠᱟᱨᱮᱱᱴ ᱜᱟᱹᱰᱤ ᱵᱟᱝ ᱛᱟᱸᱦᱮ ᱠᱟᱱᱟ ᱠᱟᱨᱮᱱᱴ ᱜᱟᱹᱰᱤ ᱦᱩᱭ ᱠᱟᱱᱟ ᱚᱱᱟ ᱠᱷᱟᱹᱛᱤᱨ ᱠᱳᱞᱠᱟᱛᱟ ᱪᱟᱞᱟᱣ ᱦᱚᱨ ᱥᱩᱵᱤᱫᱷᱟ ᱠᱳᱞᱠᱟᱛᱟ ᱨᱮᱱᱟᱜ ᱞᱟᱦᱟᱜ ᱰᱟᱦᱟᱨ ᱦᱚ ᱞᱟᱦᱟᱛᱮ ᱫᱚ ᱟᱭᱢᱟ ᱯᱚᱨᱤᱵᱚᱨᱛᱚᱱᱤᱧ ᱧᱮᱞ ᱠᱮᱫᱟ ᱪᱮᱫᱟᱜ ᱥᱮ ᱞᱟᱦᱟ ᱛᱮᱫᱚ ᱴᱨᱟᱢ ᱜᱟᱹᱰᱤ ᱠᱚᱫᱚ ᱵᱟᱝ ᱛᱟᱸᱦᱮ ᱠᱟᱱᱟ ᱮᱠᱷᱚᱱ ᱫᱚᱧ ᱧᱮᱞ ᱫᱟ ᱴᱨᱟᱢ ᱜᱟᱹᱰᱤ ᱠᱚ ᱦᱮᱱᱟᱜᱼᱟ ᱚᱱᱟᱛᱮ ᱢᱤᱫ ᱡᱟᱭᱜᱟ ᱠᱷᱚᱱ ᱟᱨ ᱢᱤᱫ ᱡᱟᱭᱜᱟ ᱪᱟᱞᱟᱜ ᱛᱮ ᱟᱹᱰᱤ ᱥᱩᱵᱤᱫᱷᱟ ᱚᱱᱟ ᱯᱚᱨᱮ ᱪᱟᱞᱟᱣ ᱞᱮᱱᱟᱹᱧ ᱪᱮᱱᱱᱟᱭ ᱠᱟᱹᱢᱤ ᱪᱮᱱᱱᱟᱭ ᱠᱟᱹᱢᱤ ᱪᱮᱱᱱᱟᱭ ᱨᱮᱦᱚᱧ ᱧᱮᱞ ᱠᱮᱫᱟ ᱢᱟᱱᱮ ᱨᱟᱥᱛᱟᱜᱷᱟᱴ ᱵᱤᱢᱟᱱ ᱵᱚᱱᱫᱚᱨ ᱠᱚ ᱢᱟᱱᱮ ᱟᱹᱰᱤ ᱥᱩᱵᱤᱫᱷᱟ ᱪᱟᱞᱟᱜ ᱦᱤᱡᱩᱜ ᱟᱹᱰᱤ ᱥᱩᱵᱤᱫᱷᱟ ᱟᱹᱰᱤ ᱥᱚᱴᱼᱠᱟᱴ ᱠᱚ ᱠᱚᱨᱟᱣ ᱠᱮᱫᱟ ᱚᱱᱟ ᱥᱟᱜᱟᱲᱚᱢ ᱵᱮᱵᱚᱥᱛᱷᱟ ᱦᱚᱸ ᱟᱹᱰᱤ ᱵᱷᱟᱹᱜᱮ ᱦᱩᱭ ᱟᱠᱟᱱᱟ